ᱱᱚᱣᱟ ᱥᱚᱢᱚᱭ ᱨᱮᱫᱚ ᱯᱷᱮᱥᱵᱩᱠ ᱤᱱᱥᱴᱟᱜᱨᱟᱢ ᱴᱩᱭᱴᱟᱨ ᱤᱭᱩᱴᱤᱭᱩᱵᱽ ᱟᱹᱰᱤ ᱱᱚᱣᱟ ᱛᱮᱜᱮ ᱟᱹᱰᱤ ᱠᱷᱚᱵᱚᱨ ᱧᱟᱢᱚᱜ ᱠᱟᱱᱟ ᱟᱨ ᱤᱧᱦᱚᱸ ᱱᱚᱣᱟ ᱯᱷᱮᱥᱵᱩᱠ ᱤᱱᱥᱴᱟᱜᱨᱟᱢ ᱴᱩᱭᱴᱟᱨ ᱤᱭᱩᱴᱤᱭᱩᱵᱽ ᱥᱚᱠᱛᱚ ᱧᱮᱞ ᱤᱧ ᱠᱩᱥᱤᱭᱟᱜᱼᱟ ᱚᱲᱟᱜ ᱦᱚᱲ ᱦᱚᱸᱠᱚ ᱠᱩᱥᱤᱭᱟᱜᱼᱟ ᱟᱨ ᱱᱚᱣᱟᱛᱮ ᱟᱹᱰᱤ ᱜᱟᱱ ᱠᱷᱚᱵᱚᱨ ᱧᱟᱢ ᱫᱟᱲᱮᱭᱟᱜ ᱟᱵᱚᱱ ᱡᱟᱦᱟᱸ ᱞᱮᱠᱟ ᱚᱠᱚᱭ ᱫᱮᱥ ᱫᱩᱱᱤᱭᱟ ᱨᱮ ᱦᱩᱭᱩᱜ ᱠᱟᱱᱟ ᱚᱱᱟ ᱵᱚᱱ ᱴᱷᱤᱠᱟᱹ ᱫᱟᱲᱮᱭᱟᱜᱼᱟ ᱚᱠᱚᱭ ᱦᱤᱨᱳ ᱦᱤᱨᱳᱭᱤᱱ ᱪᱮᱫ ᱠᱚᱠᱚ ᱦᱚᱨᱚᱜ ᱵᱟᱸᱫᱮᱭᱮᱜᱼᱟ ᱯᱷᱤᱞᱢ ᱮᱜ ᱟᱠᱚ ᱚᱱᱟ ᱦᱚᱸᱵᱚᱱ ᱵᱟᱰᱟᱭ ᱫᱟᱲᱮᱭᱟᱜᱼᱟ ᱟᱨ ᱱᱤᱛᱳᱜ ᱡᱩᱜᱽᱨᱮ ᱱᱚᱣᱟ ᱯᱷᱮᱥᱵᱩᱠ ᱤᱱᱥᱴᱟᱜᱨᱟᱢ ᱤᱭᱩᱴᱤᱭᱩᱵᱟᱨ ᱫᱚ ᱟᱹᱰᱤ ᱪᱟᱞᱟᱣ ᱟᱠᱟᱱᱟ ᱚᱱᱟᱛᱮ ᱡᱷᱚᱛᱚ ᱠᱚ ᱠᱩᱥᱤᱭᱟᱜᱼᱟ